ᱤᱧᱟᱹᱜ ᱵᱟᱜᱟᱱ ᱨᱮ ᱪᱮᱬᱮ ᱠᱚ ᱨᱤᱡᱷᱟᱹᱣ ᱞᱟᱹᱜᱤᱫ ᱫᱚ ᱪᱟᱣᱞᱮ ᱠᱚ ᱜᱩᱦᱩᱢ ᱠᱩᱧ ᱮᱨ ᱟᱠᱟᱜᱼᱟ ᱟᱨ ᱫᱟᱜ ᱦᱚᱸᱧ ᱫᱚᱦᱚ ᱠᱟᱜᱼᱟ ᱪᱮᱬᱮ ᱠᱚ ᱤᱭᱟᱹ ᱦᱮᱡ ᱞᱮᱱᱠᱷᱟᱱ ᱟᱹᱰᱤ ᱢᱚᱸᱡ ᱠᱚ ᱨᱟᱜᱟ ᱟᱨ ᱟᱹᱰᱤ ᱢᱚᱸᱡ ᱟᱸᱡᱚᱢᱚᱜᱼᱟ ᱟᱨ ᱚᱱᱠᱟᱜᱮ ᱢᱟᱡᱷᱮᱨ ᱢᱚᱫᱽᱫᱷᱮ ᱥᱚᱢᱚᱭ ᱠᱮ ᱥᱚᱢᱚᱭ ᱡᱚᱢᱟᱜ ᱠᱩᱧ ᱮᱢᱟᱠᱩᱣᱟᱹᱧ ᱟᱨ ᱫᱟᱜ ᱠᱩᱧ ᱫᱚᱦᱚ ᱠᱟᱜᱼᱟ